ᱱᱤᱛ ᱱᱟᱝ ᱨᱮᱫᱚ ᱯᱟᱹᱴᱷᱩᱣᱟᱹ ᱠᱚ ᱟᱥᱲᱟ ᱥᱮᱱᱚᱜ ᱵᱟᱠᱷᱨᱟ ᱟᱭᱢᱟ ᱜᱚᱴᱟᱝ ᱵᱟᱥ ᱠᱚ ᱥᱮ ᱥᱟᱸᱜᱟᱲ ᱠᱚ ᱮᱱᱟᱜᱼᱟ ᱠᱤᱱᱛᱩ ᱦᱤᱡᱩᱜ ᱥᱮᱱᱚᱜ ᱨᱮ ᱚᱥᱩᱵᱤᱫᱷᱟ ᱠᱚᱫᱚ ᱵᱟᱝ ᱦᱩᱭ ᱫᱟᱲᱮᱭᱟᱜᱼᱟ ᱰᱩᱞᱩᱝ ᱜᱟᱹᱰᱤ ᱠᱚᱦᱚᱸ ᱥᱟᱫᱚᱢ ᱜᱟᱹᱰᱤ ᱠᱚᱦᱚᱸ ᱥᱮ ᱯᱩᱱ ᱪᱟᱠᱟ ᱜᱟᱹᱰᱤ ᱠᱚᱦᱚᱸ ᱦᱮᱞᱟ ᱯᱷᱮᱞᱟ ᱜᱮ ᱢᱮᱱᱟᱜ ᱠᱟᱜᱼᱟ ᱱᱤᱛᱚᱝ ᱞᱟᱛᱟᱨ ᱫᱷᱟᱯ ᱨᱮ ᱡᱟᱦᱟᱸᱭ ᱯᱟᱹᱴᱷᱩᱣᱟᱹᱭ ᱯᱟᱲᱦᱟᱜ ᱠᱟᱱ ᱥᱮ ᱥᱮᱪᱮᱫᱚᱜ ᱠᱟᱱ ᱯᱟᱹᱴᱷᱩᱣᱟᱹ ᱢᱟᱱᱮ ᱪᱮᱛᱟᱱ ᱫᱷᱟᱯ ᱛᱮ ᱯᱟᱲᱦᱟᱜ ᱞᱟᱹᱜᱤᱫ ᱛᱮ ᱱᱤᱛᱚᱜ ᱟᱛᱳ ᱨᱮᱫᱚ ᱩᱱᱟᱹᱜ ᱪᱮᱛᱟᱱ ᱫᱷᱟᱯ ᱫᱷᱟᱹᱵᱤᱡ ᱟᱥᱲᱟ ᱠᱚᱫᱚ ᱵᱟᱹᱱᱩᱜᱼᱟ ᱚᱱᱟ ᱞᱟᱹᱜᱤᱫ ᱛᱮ ᱥᱚᱦᱚᱨ ᱵᱟᱡᱟᱨ ᱜᱮ ᱥᱮᱱᱚᱜ ᱦᱩᱭ ᱟᱵᱚᱱ ᱠᱟᱱᱟ ᱟᱫᱚ ᱡᱟᱦᱟᱸᱭ ᱯᱟᱹᱴᱷᱩᱣᱟᱹ ᱜᱚᱨᱚᱡᱽ ᱛᱟᱭ ᱢᱮᱱᱟᱜᱼᱟ ᱯᱟᱲᱦᱟᱜ ᱜᱤᱭᱟᱹᱧ ᱮᱱᱠᱷᱟᱡ ᱩᱱᱤ ᱫᱚ ᱩᱱᱤ ᱵᱟᱠᱷᱨᱟ ᱡᱩᱫᱤ ᱟᱭᱟᱜ ᱱᱤᱡᱮᱨ ᱜᱟᱹᱰᱤ ᱠᱚ ᱵᱟᱭ ᱠᱤᱨᱤᱧ ᱠᱟᱜᱼᱟ ᱮᱱᱠᱷᱟᱱ ᱫᱚ ᱱᱚᱝᱠᱟ ᱵᱟᱥ ᱠᱚᱦᱚᱸ ᱦᱤᱡᱩᱜ ᱥᱮᱱᱚᱜ ᱠᱟᱱ ᱜᱮᱭᱟ ᱟᱫᱚ ᱚᱠᱛᱚ ᱡᱟᱹᱱᱤᱡ ᱦᱤᱡᱩᱜ ᱥᱮᱱᱚᱜ ᱠᱟᱱᱟ ᱩᱱᱤ ᱟᱹᱰᱤ ᱦᱮᱞᱟ ᱯᱷᱮᱞᱟ ᱵᱟᱥ ᱠᱚ ᱦᱤᱡᱩᱜ ᱥᱮᱱᱚᱜ ᱠᱟᱱᱟ ᱟᱫᱚ ᱡᱟᱦᱟᱱᱟᱜ ᱟᱱᱟᱴ ᱠᱚ ᱥᱮ ᱡᱟᱸᱜᱮ ᱫᱟᱨᱟᱢ ᱠᱚᱫᱚ ᱵᱟᱹᱱᱩᱜᱼᱟ ᱟᱨ ᱱᱚᱜᱼᱚᱭ ᱧᱮᱞᱮᱫ ᱠᱚᱜᱮ ᱜᱮᱭᱟᱵᱚᱱ ᱥᱚᱦᱚᱨ ᱵᱟᱡᱟᱨ ᱠᱚ ᱪᱟᱞᱟᱜ ᱠᱟᱱ ᱜᱮᱭᱟ ᱦᱤᱡᱩᱜ ᱠᱟᱱ ᱜᱮᱭᱟ ᱠᱚ ᱟᱨ ᱯᱟᱹᱴᱷᱩᱣᱟᱹ ᱞᱮᱠᱟᱛᱮ ᱩᱱᱤᱭᱟᱜ ᱡᱩᱫᱤ ᱩᱯᱨᱩᱢ ᱥᱟᱠᱟᱢ ᱥᱮ ᱟᱭᱠᱟᱨᱰ ᱛᱟᱭ ᱢᱮᱱᱟᱜᱼᱟ ᱮᱱᱠᱷᱟᱱ ᱩᱱᱤᱭᱟᱜ ᱵᱷᱟᱲᱟ ᱠᱟᱹᱣᱰᱤ ᱠᱚᱫᱚ ᱚᱸᱰᱮ ᱫᱚᱠᱚ ᱱᱟᱥᱮ ᱪᱷᱩᱴ ᱴᱟ ᱛᱟᱦᱮᱱ ᱠᱟᱱ ᱜᱮᱭᱟ ᱩᱱᱟᱹᱜ ᱡᱟᱦᱟᱸ ᱛᱤᱱᱟᱹᱜ ᱢᱟᱨᱟᱝ ᱮᱴᱟᱜ ᱠᱚᱣᱟᱜ ᱵᱷᱟᱲᱟ ᱠᱚ ᱦᱟᱛᱟᱣᱟ ᱩᱱᱟᱹᱜ ᱫᱚ ᱩᱱᱠᱩ ᱜᱤᱫᱽᱨᱟᱹ ᱟᱜ ᱵᱷᱟᱲᱟ ᱫᱚ ᱵᱟᱠᱚ ᱦᱟᱛᱟᱣᱟ ᱟᱫᱚ ᱱᱤᱛᱚᱜ ᱡᱟᱦᱟᱱᱟᱜ ᱡᱟᱸᱜᱮ ᱫᱟᱨᱟᱢ ᱥᱮ ᱡᱟᱦᱟᱱᱟᱜ ᱚᱥᱩᱵᱤᱫᱷᱟ ᱠᱚᱫᱚ ᱵᱟᱝ ᱧᱮᱞᱚᱜ ᱠᱟᱱᱟ ᱟᱫᱚ ᱵᱟᱹᱠᱤ ᱜᱤᱫᱽᱨᱟᱹ ᱡᱩᱫᱤ ᱩᱱᱤ ᱯᱟᱹᱴᱷᱩᱣᱟᱹ ᱡᱩᱫᱤ ᱩᱱᱩᱥᱩᱞ ᱟᱥᱲᱟ ᱥᱮ ᱪᱮᱛᱟᱱ ᱫᱷᱟᱯ ᱨᱮ ᱥᱮᱪᱮᱫᱚᱜ ᱵᱟᱠᱷᱨᱟ ᱡᱩᱫᱤ ᱯᱟᱲᱦᱟᱜ ᱪᱟᱞᱟᱜ ᱥᱟᱱᱟᱭᱮᱭᱟ ᱪᱟᱞᱟᱜ ᱨᱮᱭᱟᱜ ᱩᱭᱦᱟᱹᱨ ᱛᱟᱭ ᱢᱮᱱᱟᱜᱼᱟ ᱜᱚᱨᱚᱡᱽ ᱛᱟᱭ ᱢᱮᱱᱟᱜᱼᱟ ᱮᱱᱠᱷᱟᱱ ᱩᱱᱤ ᱵᱟᱠᱷᱨᱟ ᱫᱚ ᱦᱤᱡᱩᱜ ᱥᱚᱢᱚᱭ ᱡᱟᱦᱟᱱᱟᱜ ᱚᱥᱩᱵᱤᱫᱷᱟ ᱵᱟᱹᱪᱩᱜ ᱟᱹᱱᱤᱡ ᱢᱮᱱᱠᱷᱟᱱ ᱟᱡ ᱱᱟᱥᱮ ᱫᱚ ᱤᱱᱠᱟᱹ ᱫᱚ ᱟᱨᱡᱟᱨ ᱛᱟᱦᱮᱱ ᱢᱟ ᱦᱤᱡᱩᱜ ᱥᱮᱱᱚᱜ ᱵᱟᱠᱷᱨᱟ ᱵᱷᱟᱲᱟ ᱠᱚ ᱛᱟᱦᱮᱱ ᱨᱮᱭᱟᱜ ᱟᱫᱚ ᱱᱤᱛᱚᱜ ᱧᱮᱞᱚᱜ ᱠᱟᱱᱟ ᱟᱫᱚᱢ ᱜᱷᱟᱨᱚᱸᱡᱽ ᱠᱚᱨᱮ ᱫᱚ ᱚᱱᱠᱟᱱ ᱜᱤᱫᱽᱨᱟᱹ ᱦᱚᱸᱠᱚ ᱧᱮᱞᱚᱜ ᱠᱟᱱᱟ ᱡᱮ ᱮᱸᱜᱟᱛ ᱟᱯᱟᱛ ᱠᱚ ᱟᱨᱡᱟᱣ ᱥᱮ ᱠᱟᱢᱟᱣ ᱵᱟᱠᱷᱨᱟ ᱩᱱᱟᱹᱜ ᱚᱱᱠᱟ ᱞᱟᱹᱴᱩ ᱟᱨᱡᱟᱣ ᱠᱚ ᱵᱟᱭ ᱛᱟᱦᱮᱱ ᱠᱟᱱ ᱛᱟᱠᱚᱣᱟ ᱟᱨ ᱤᱱᱠᱟᱹ ᱱᱟᱥᱮ ᱛᱟᱦᱮᱱ ᱠᱟᱱ ᱛᱟᱠᱚᱣᱟ ᱮᱱᱠᱷᱟᱱ ᱟᱫᱚ ᱩᱱᱤ ᱜᱤᱫᱽᱨᱟᱹ ᱦᱚᱸ ᱡᱟᱦᱟᱸ ᱛᱤᱱ ᱠᱚᱨᱮ ᱫᱚ ᱜᱚᱲᱚ ᱮᱢ ᱫᱚᱨᱠᱟᱨᱟ ᱟᱡ ᱱᱤᱡᱮᱛᱮ ᱡᱟᱦᱟᱱᱟᱜ ᱦᱩᱰᱤᱧ ᱨᱮᱠᱚ ᱴᱤᱭᱩᱥᱚᱱ ᱯᱟᱲᱦᱟᱣ ᱥᱮ ᱚᱱᱠᱟᱱ ᱨᱟᱣᱟᱞ ᱨᱟᱣᱟᱞ ᱟᱜ ᱠᱟᱹᱢᱤ ᱠᱚ ᱠᱟᱹᱢᱤ ᱢᱮᱱᱛᱮ ᱦᱟᱸᱜ ᱮᱸᱰᱮ ᱠᱷᱚᱱᱟᱜ ᱜᱮ ᱯᱩᱭᱥᱟᱹ ᱠᱚ ᱫᱚᱦᱚ ᱡᱟᱣᱨᱟ ᱥᱮ ᱠᱟᱹᱣᱰᱤ ᱠᱚ ᱫᱚᱦᱚ ᱡᱟᱣᱨᱟ ᱠᱟᱛᱮ ᱵᱷᱟᱲᱟ ᱵᱟᱹᱠᱷᱨᱤᱡ ᱟᱨ ᱪᱮᱛᱟᱱ ᱫᱷᱟᱯ ᱮ ᱦᱤᱡᱩᱜ ᱥᱮᱱᱚᱜ ᱵᱟᱠᱷᱨᱟ ᱵᱷᱟᱲᱟ ᱡᱩᱫᱤ ᱠᱚ ᱦᱟᱛᱟᱣ ᱫᱟᱲᱮᱭᱟᱜᱼᱟ ᱟᱨ ᱱᱚᱝᱠᱟ ᱩᱥᱩᱞ ᱵᱤᱨᱫᱟᱹᱜᱟᱲ ᱪᱟᱞᱟᱜ ᱵᱟᱠᱷᱨᱟ ᱫᱚ ᱟᱹᱰᱤ ᱢᱟᱨᱟᱝ ᱮᱴᱠᱮᱴᱚᱬᱮ ᱠᱚᱫᱚ ᱵᱟᱝ ᱠᱟᱱᱟ ᱦᱮᱸ ᱡᱩᱫᱤ ᱡᱟᱦᱟᱸᱭ ᱜᱤᱫᱽᱨᱟᱹ ᱥᱮ ᱡᱟᱦᱟᱸᱭ ᱯᱟᱹᱴᱷᱩᱣᱟᱹ ᱩᱱᱩᱥᱩᱞ ᱟᱥᱲᱟ ᱥᱮᱱᱚᱜ ᱨᱮ ᱡᱟᱦᱟᱱᱟᱜ ᱚᱥᱩᱵᱤᱫᱷᱟᱭ ᱞᱟᱹᱭᱮᱫᱼᱟ ᱩᱱᱤ ᱫᱚ ᱯᱟᱲᱦᱟᱜ ᱨᱮᱱᱟᱜ ᱜᱚᱨᱚᱡᱽ ᱠᱚᱢ ᱢᱮᱱᱟᱜ ᱛᱟᱭᱟ ᱮᱹᱠ ᱛᱚ ᱟᱨ ᱵᱟᱠᱷᱟᱱ ᱫᱚ ᱯᱟᱲᱦᱟᱜ ᱥᱮ ᱟᱥᱲᱟ ᱩᱱᱟᱹᱜ ᱵᱟᱭ ᱪᱟᱞᱟᱜ ᱥᱟᱱᱟᱭᱮ ᱠᱟᱱᱟ ᱵᱟᱝᱠᱷᱟᱱ ᱮᱴᱟᱜ ᱪᱮᱫ ᱪᱚ ᱚᱱᱠᱟ ᱩᱭᱦᱟᱹᱨ ᱠᱟᱜ ᱟᱭ ᱟᱨ ᱵᱟᱠᱷᱟᱱ ᱮᱸᱜᱟᱛ ᱟᱯᱟᱛ ᱡᱟᱦᱟᱱᱟᱜ ᱢᱟᱹᱱᱥᱤᱠ ᱯᱨᱳᱵᱞᱮᱢ ᱢᱟᱱᱮ ᱡᱟᱹᱥᱛᱤ ᱵᱚᱦᱚᱜ ᱨᱮ ᱞᱳᱰ ᱵᱟᱭ ᱦᱟᱛᱟᱣ ᱠᱷᱟᱱ ᱡᱟᱦᱟᱱᱟᱜ ᱮᱴᱟᱜᱟᱜ ᱮᱴᱠᱮᱴᱚᱬᱮ ᱠᱚ ᱦᱩᱭ ᱫᱟᱲᱮᱭᱟᱜᱼᱟ ᱟᱫᱚ ᱚᱱᱟ ᱵᱟᱭ ᱢᱮᱱ ᱫᱟᱲᱮᱭᱟᱜ ᱠᱟᱱᱛᱮ ᱮᱱᱠᱷᱟᱱ ᱩᱱᱤ ᱵᱟᱦᱱᱟᱭᱟᱭ ᱡᱮ ᱜᱟᱹᱰᱤ ᱵᱷᱟᱲᱟ ᱦᱚᱪᱚᱱᱤᱪ ᱥᱮ ᱡᱟᱦᱟᱱᱟᱜ ᱦᱚᱪᱚᱱᱤᱡ ᱥᱮ ᱵᱟᱥ ᱵᱟᱭ ᱧᱟᱢᱚᱜ ᱠᱟᱱᱟ ᱚᱱᱠᱟ ᱵᱚᱱ ᱧᱮᱞᱮᱫᱼᱟ ᱡᱮ ᱱᱤᱛ ᱛᱟᱞᱟᱝ ᱨᱮᱫᱚ ᱜᱟᱹᱰᱤ ᱠᱚᱦᱚᱸ ᱦᱮᱞᱟ ᱯᱷᱮᱞᱟ ᱜᱮ ᱵᱟᱥ ᱠᱚ ᱦᱮᱞᱟ ᱯᱷᱮᱞᱟ ᱜᱮᱭᱟ ᱥᱚᱦᱚᱨ ᱵᱟᱡᱟᱨ ᱛᱮ ᱯᱟᱲᱦᱟᱜ ᱦᱚᱸᱠᱚ ᱪᱟᱞᱟᱜ ᱠᱟᱱ ᱜᱮᱭᱟ ᱩᱱᱟᱹᱜ ᱡᱟᱸᱜᱮ ᱫᱟᱨᱟᱢ ᱥᱮ ᱩᱱᱟᱹᱜ ᱟᱱᱟᱴ ᱠᱚᱫᱚ ᱵᱟᱹᱪᱩᱜ ᱟᱹᱱᱤᱡ